ᱠᱟᱹᱴᱤᱡ ᱠᱷᱚᱡ ᱜᱮ ᱤᱧ ᱫᱚ ᱟᱹᱛᱩᱨᱤᱧ ᱦᱟᱨᱟ ᱵᱩᱨᱩᱣᱟᱠᱟᱱᱟ ᱟᱨ ᱟᱭᱢᱟ ᱨᱚᱠᱚᱢ ᱯᱚᱨᱚᱵᱤᱧ ᱧᱮᱞ ᱟᱜᱩᱭᱫᱟ ᱡᱮᱢᱚᱱ ᱼ ᱵᱟᱦᱟ ᱥᱚᱨᱦᱟᱭ ᱠᱟᱨᱟᱢ ᱫᱟᱸᱥᱟᱭ ᱟᱭᱢᱟ ᱨᱚᱠᱚᱢ ᱠᱟᱹᱴᱤᱡ ᱠᱷᱚᱡ ᱜᱮ ᱥᱚᱨᱦᱟᱭ ᱨᱮ ᱮᱱᱮᱡᱼᱥᱤᱨᱤᱧ ᱵᱟᱦᱟ ᱨᱮ ᱫᱟᱜ ᱟᱨᱮᱡ ᱠᱟᱹᱴᱤᱡ ᱠᱷᱚᱡ ᱜᱤᱧ ᱧᱮᱞ ᱟᱜᱩᱭᱮᱫ ᱠᱤᱱᱟᱹ ᱜᱚᱜᱚᱼᱵᱟᱵᱟ ᱟᱹᱰᱤ ᱢᱚᱸᱡ ᱵᱚᱸᱜᱟᱼᱵᱩᱨᱩ ᱠᱤᱱ ᱫᱮᱵᱟᱼᱥᱮᱵᱟᱣᱟᱠᱩ ᱠᱟᱱᱟ ᱤᱧᱦᱚᱸ ᱤᱧᱦᱚᱸ ᱱᱚᱝᱠᱟ ᱜᱤᱧ ᱫᱮᱵᱟᱼᱥᱮᱵᱟ ᱫᱮᱵᱟᱼᱥᱮᱵᱟ ᱟᱠᱩᱣᱟ ᱟᱨ ᱱᱤᱭᱟᱹ ᱠᱩ ᱯᱚᱨᱚᱵ ᱯᱟᱹᱞᱤᱧ ᱡᱚᱜᱟᱣ ᱫᱚᱦᱚᱭᱟ